ᱥᱩᱨᱼᱥᱩᱯᱩᱨ ᱠᱟᱹᱨᱩ ᱵᱤᱨᱤᱫ ᱫᱚᱠᱟᱱ ᱠᱚᱫᱚ ᱢᱮᱱᱟᱜ ᱜᱮᱭᱟ ᱥᱤᱞᱫᱟᱹ ᱵᱮᱞ ᱯᱟᱦᱟᱲᱤ ᱡᱷᱟᱲᱜᱨᱟᱢ ᱟᱭᱢᱟ ᱟᱭᱢᱟ ᱡᱤᱱᱤᱥ ᱠᱚ ᱟᱠᱷᱨᱤᱧ ᱮᱫᱟ ᱪᱮᱭᱟᱨ ᱴᱮᱵᱤᱞ ᱟᱞᱢᱟᱨᱤ ᱯᱟᱞᱚᱝᱠᱷᱚ ᱡᱟ ᱡᱟᱵᱚᱛᱤ ᱥᱚᱵᱡᱤ ᱟᱱᱟᱡᱽ ᱡᱷᱚᱛᱚ ᱜᱮ ᱟᱠᱷᱨᱤᱧᱚᱜᱼᱟ ᱤᱱᱟᱹᱯᱚᱨᱮ ᱤᱧ ᱦᱚᱸ ᱡᱚᱱᱚᱜ ᱠᱚ ᱜᱟᱞᱟᱝ ᱟᱹᱧ ᱯᱟᱹᱴᱭᱟᱹ ᱠᱚ ᱤᱱᱟᱹ ᱠᱚ ᱢᱟᱡᱷᱮ ᱢᱚᱫᱽᱫᱷᱮ ᱤᱫᱤ ᱦᱩᱭᱩᱜ ᱜᱮᱭᱟ ᱟᱠᱷᱨᱤᱧᱚᱜ ᱜᱮᱭᱟ ᱟᱨᱚ ᱵᱟᱭᱨᱮ ᱥᱮᱫ ᱠᱷᱚᱱᱟᱜ ᱢᱟᱴᱷ ᱥᱮᱫ ᱠᱷᱚᱱᱟᱜ ᱤᱧ ᱟᱹᱜᱩᱭ ᱜᱮᱭᱟ ᱠᱷᱟᱲᱟᱝ ᱠᱚ ᱥᱤᱨᱚᱢ ᱠᱚ ᱟᱨᱚ ᱱᱚᱣᱟ ᱯᱟᱛᱲᱟ ᱠᱚᱦᱚᱸᱧ ᱯᱟᱹᱴᱤ ᱜᱮᱭᱟ ᱢᱟᱡᱷᱮ ᱢᱚᱫᱽᱫᱷᱮ ᱵᱤᱨ ᱠᱷᱚᱱᱟᱜ ᱥᱟᱠᱟᱢ ᱠᱚ ᱟᱹᱜᱩ ᱦᱩᱭᱩᱜᱼᱟ ᱯᱟᱛᱲᱟ ᱯᱟᱹᱴᱤ ᱦᱩᱭᱩᱜᱼᱟ ᱥᱟᱠᱟᱢ ᱠᱚ ᱫᱟᱹᱛᱟᱹᱱᱤ ᱠᱚ ᱚᱱᱟ ᱠᱚ ᱢᱟᱡᱷᱮ ᱢᱚᱫᱽᱫᱷᱮ ᱤᱫᱤ ᱦᱩᱭᱩᱜ ᱜᱮᱭᱟ ᱟᱨ ᱟᱠᱷᱨᱤᱧᱚᱜ ᱜᱮᱭᱟ ᱠᱚᱱᱳ ᱨᱚᱠᱚᱢ ᱯᱚᱭᱥᱟ ᱫᱚ ᱦᱩᱭᱩᱜ ᱜᱮᱭᱟ